ᱫᱷᱚᱨᱚᱢ ᱨᱮᱱᱟᱝ ᱯᱟᱹᱛᱭᱟᱹᱣ ᱫᱚ ᱢᱟᱱᱮ ᱥᱮᱫᱟᱭ ᱠᱷᱚᱱᱟᱜ ᱜᱮ ᱱᱚᱣᱟᱫᱚ ᱯᱟᱹᱛᱭᱟᱹᱣ ᱫᱚ ᱢᱮᱱᱟᱜ ᱠᱟᱜᱼᱟ ᱥᱮᱫᱟᱭ ᱠᱷᱚᱱᱟᱜ ᱠᱚ ᱧᱮᱞ ᱟᱹᱜᱩ ᱠᱟᱜᱼᱟ ᱦᱟᱯᱲᱟᱢ ᱠᱷᱚᱱᱟᱜ ᱩᱱᱠᱩ ᱨᱟᱠᱟᱵᱽ ᱛᱮᱜᱮ ᱢᱟᱱᱮ ᱟᱛᱳ ᱫᱤᱥᱚᱢ ᱡᱟᱦᱟᱸ ᱠᱚ ᱯᱨᱚᱛᱷᱚᱢ ᱠᱚ ᱵᱮᱱᱟᱣ ᱟᱹᱜᱩ ᱞᱮᱜᱼᱟ ᱩᱱᱠᱩ ᱠᱷᱚᱱᱟᱜ ᱜᱮ ᱱᱚᱣᱟ ᱫᱷᱚᱨᱚᱢ ᱫᱚ ᱛᱟᱵᱚᱱ ᱢᱮᱱᱟᱜᱼᱟ ᱩᱱᱠᱩᱣᱟᱜ ᱤᱭᱟᱹ ᱜᱮᱛᱟ ᱵᱚᱱ ᱪᱟᱞᱟᱜ ᱠᱟᱱᱟ ᱚᱱᱟᱜᱮ ᱯᱟᱹᱛᱭᱟᱹᱣ ᱫᱚ ᱛᱟᱵᱚᱱ ᱢᱮᱱᱟᱜᱼᱟ ᱟᱵᱚ ᱧᱮᱞᱢᱮ ᱨᱩᱣᱟᱹ ᱨᱮ ᱨᱟᱵᱟᱝ ᱨᱮ ᱛᱮ ᱵᱟᱝ ᱡᱚᱢᱟᱜ ᱨᱮ ᱧᱩᱣᱟᱜ ᱨᱮ ᱟᱵᱚ ᱱᱤᱛᱚᱜ ᱡᱟᱦᱮᱨ ᱜᱟᱲ ᱡᱟᱦᱟᱸ ᱞᱮᱠᱟ ᱵᱮᱱᱟᱣ ᱠᱮᱜᱼᱟ ᱠᱚ ᱚᱱᱟ ᱡᱟᱦᱮᱨ ᱜᱟᱲ ᱨᱮᱜᱮ ᱟᱵᱚ ᱩᱱᱠᱩ ᱮᱴᱟᱜ ᱡᱟᱹᱛᱤ ᱞᱮᱠᱟ ᱢᱚᱱᱫᱤᱨ ᱠᱚᱵᱚᱱ ᱪᱟᱞᱟᱜᱼᱟ ᱢᱮᱱᱟ ᱚᱱᱠᱟ ᱡᱩᱫᱤ ᱵᱚᱱ ᱪᱟᱞᱟᱜᱼᱟ ᱢᱮᱱᱠᱷᱟᱱ ᱟᱵᱚᱣᱟᱜ ᱯᱟᱹᱛᱭᱟᱹᱣ ᱦᱚᱸ ᱟᱹᱰᱤ ᱡᱳᱨ ᱛᱟᱦᱮᱱᱟ ᱟᱵᱚᱣᱟᱜ ᱤᱭᱟᱹ ᱦᱚᱸ ᱡᱚᱢᱟᱜ ᱧᱩᱣᱟᱜ ᱦᱚᱸ ᱟᱹᱰᱤ ᱡᱳᱨ ᱦᱤᱡᱩᱜ ᱜᱮᱭᱟ ᱟᱨ ᱨᱩᱣᱟᱹ ᱠᱚ ᱨᱟᱵᱟᱝ ᱠᱚ ᱚᱱᱮ ᱚᱱᱠᱟ ᱨᱩᱣᱟᱹ ᱠᱚ ᱨᱟᱵᱟᱝ ᱠᱚ ᱩᱱᱟᱹᱜ ᱫᱚ ᱵᱟᱭ ᱦᱩᱭᱩᱜᱼᱟ ᱟᱡᱟᱨ ᱵᱤᱢᱟᱨ ᱩᱱᱟᱹᱜ ᱫᱚ ᱵᱟᱭ ᱦᱤᱡᱩᱜᱼᱟ ᱟᱵᱚ ᱱᱤᱛᱚᱜ ᱚᱱᱟ ᱨᱮᱜᱮ ᱱᱤᱛᱚᱜ ᱫᱚ ᱟᱵᱚᱣᱟᱜ ᱯᱟᱹᱛᱭᱟᱹᱣ ᱫᱚ ᱛᱟᱦᱮᱱᱟ ᱡᱟᱦᱮᱨ ᱜᱟᱲ ᱜᱮ ᱢᱟᱱᱮ ᱟᱵᱚ ᱦᱚᱸ ᱚᱱᱠᱟ ᱜᱮᱵᱚᱱ ᱢᱚᱱᱫᱤᱨ ᱡᱟᱦᱟᱸ ᱞᱮᱠᱟ ᱮᱴᱟᱜ ᱡᱟᱹᱛ ᱠᱚᱠᱚ ᱥᱮᱱᱚᱜ ᱠᱟᱱᱟ ᱠᱚ ᱢᱚᱱᱫᱤᱨ ᱟᱵᱚ ᱦᱚᱸ ᱡᱩᱫᱤ ᱚᱱᱠᱟ ᱥᱮᱱ ᱞᱮᱠᱷᱟᱱ ᱟᱵᱚ ᱨᱤᱱ ᱟᱵᱚ ᱥᱮᱫᱟᱭ ᱨᱮᱱ ᱵᱚᱸᱜᱟ ᱵᱳᱨᱳ ᱠᱚᱦᱚᱸ ᱟᱵᱚ ᱠᱚ ᱯᱟᱹᱛᱭᱟᱹᱣ ᱟᱵᱚᱱ ᱜᱮᱭᱟ ᱟᱫᱚ ᱟᱵᱚ ᱵᱟᱵᱚᱱ ᱥᱮᱱᱚᱜ ᱠᱟᱱᱟ ᱟᱫᱚ ᱮᱱᱠᱷᱟᱱ ᱟᱵᱚ ᱫᱚ ᱯᱟᱹᱛᱭᱟᱹᱣ ᱫᱚ ᱩᱠᱩᱨᱟᱱ ᱟᱨ ᱟᱵᱚ ᱵᱚᱱ ᱥᱮᱱᱚᱜᱼᱟ ᱢᱟᱱᱮ ᱟᱞᱮ ᱫᱚ ᱢᱟᱱᱮ ᱵᱚᱸᱜᱟ ᱵᱳᱨᱳ ᱫᱚ ᱦᱟᱸᱜ ᱟᱵᱚ ᱨᱮᱱ ᱫᱚ ᱵᱟᱠᱚ ᱧᱮᱞᱚᱜᱼᱟ ᱵᱮᱱᱟᱣ ᱵᱚᱸᱜᱟ ᱫᱚᱠᱚ ᱵᱟᱝ ᱠᱟᱱᱟ ᱠᱤᱱᱛᱩ ᱟᱵᱚ ᱚᱸᱰᱮ ᱵᱚᱱ ᱢᱚᱱᱫᱤᱨ ᱞᱮᱠᱟ ᱵᱚᱱ ᱜᱚᱸᱰ ᱞᱮᱱᱠᱷᱟᱱ ᱜᱮ ᱟᱵᱚ ᱵᱚᱸᱜᱟ ᱫᱚᱠᱚ ᱟᱸᱡᱚᱢ ᱜᱮᱛᱟ ᱵᱚᱱᱟ ᱵᱚᱸᱜᱟ ᱫᱚ ᱟᱵᱚ ᱫᱚ ᱧᱮᱧᱮᱞ ᱫᱚ ᱵᱟᱝᱟ ᱵᱮᱱᱟᱣ ᱵᱚᱸᱜᱟ ᱦᱚᱸᱠᱚ ᱵᱟᱝ ᱠᱟᱱᱟ ᱟᱵᱚ ᱫᱚ ᱢᱮᱱ ᱠᱮᱜ ᱠᱷᱟᱱ ᱜᱮ ᱵᱚᱸᱜᱟ ᱫᱚ ᱟᱵᱚ ᱫᱚ ᱟᱸᱡᱚᱢ ᱠᱮᱫᱟ ᱵᱚᱱ ᱢᱮᱱ ᱢᱟ ᱤᱧ ᱵᱮᱹᱥ ᱤᱧ ᱛᱟᱦᱮᱱ ᱢᱟ ᱡᱚᱢᱟᱜ ᱧᱩᱣᱟᱜ ᱱᱟᱯᱟᱭᱚᱜ ᱢᱟ ᱛᱤᱧ ᱚᱱᱟ ᱠᱚᱵᱚᱱ ᱤᱭᱟᱹ ᱞᱮᱠᱷᱟᱱ ᱚᱱᱟᱜᱮ ᱯᱟᱹᱛᱭᱟᱹᱣ ᱫᱚ ᱟᱨ ᱯᱟᱹᱛᱭᱟᱹᱣ ᱚᱱᱟ ᱵᱟᱢ ᱯᱟᱹᱛᱭᱟᱹᱣᱟᱜ ᱠᱷᱟᱱ ᱫᱚ ᱟᱫᱚ ᱵᱟᱵᱚᱱ ᱤᱭᱟᱹᱜᱼᱟ ᱚᱱᱟᱜᱮ ᱟᱹᱞᱤᱧᱟᱜ ᱯᱟᱹᱛᱭᱟᱹᱣ ᱫᱚᱛᱤᱧ ᱚᱱᱟᱜᱮ